ᱞᱟᱡᱽ ᱵᱤᱭᱚᱜ ᱮᱢ ᱡᱚᱢᱟ ᱟᱨ ᱢᱟᱱᱮ ᱪᱮᱭᱟᱨ ᱴᱮᱵᱤᱞ ᱠᱚᱨᱮᱫ ᱫᱚ ᱚᱱᱠᱟ ᱥᱩᱠ ᱥᱟᱸᱦᱤᱡ ᱫᱩᱲᱩᱵ ᱠᱟᱛᱮᱫ ᱡᱚᱢ ᱨᱮᱭᱟᱜ ᱞᱟᱡᱽ ᱵᱟᱝ ᱵᱤᱜᱼᱟ ᱪᱮᱨᱦᱟ ᱧᱚᱜ ᱟᱨ ᱚᱛᱨᱮ ᱠᱷᱟᱱ ᱫᱚ ᱫᱩᱲᱩᱵ ᱠᱟᱛᱮᱫ ᱡᱟᱦᱟᱸ ᱞᱮᱠᱟᱢ ᱡᱚᱢᱟ ᱚᱱᱠᱟᱜᱮ ᱠᱩᱥᱤ ᱢᱚᱛᱚᱱ ᱞᱟᱡᱽ ᱯᱮᱨᱮᱡ ᱮᱢ ᱡᱚᱢᱟ ᱚᱱᱟᱛᱮ ᱚᱲᱟᱜ ᱠᱚᱨᱮᱫ ᱜᱤᱧ ᱠᱩᱥᱤᱭᱟᱜᱼᱟ